ᱥᱮᱫᱟᱭ ᱦᱟᱲᱟᱢ ᱦᱟᱯᱲᱟᱢ ᱠᱷᱚᱱ ᱜᱮ ᱥᱟᱱᱛᱟᱲ ᱜᱷᱟᱨᱚᱸᱡᱽ ᱨᱮ ᱟᱹᱥᱩᱞ ᱡᱤᱭᱟᱹᱞᱤ ᱵᱚᱱ ᱪᱟᱥ ᱠᱚᱣᱟ ᱡᱮᱢᱚᱱ ᱫᱚ ᱥᱤᱢ ᱢᱮᱨᱚᱢ ᱵᱷᱤᱰᱤ ᱰᱟᱹᱝᱨᱤ ᱥᱩᱠᱨᱤ ᱱᱩᱠᱩ ᱫᱚ ᱟᱵᱚᱨᱮᱱ ᱟᱹᱥᱩᱞ ᱡᱤᱭᱟᱹᱞᱤ ᱠᱚ ᱠᱟᱱᱟ ᱠᱚ ᱰᱟᱹᱝᱨᱤ ᱵᱚᱱ ᱪᱟᱥ ᱠᱚᱣᱟ ᱟᱵᱚᱣᱟᱜ ᱚᱲᱟᱜ ᱜᱷᱟᱨᱚᱸᱡᱽ ᱨᱮᱭᱟᱜ ᱟᱹᱰᱤ ᱟᱰᱹᱤ ᱞᱟᱹᱠᱛᱤᱭᱟᱱ ᱠᱟᱹᱢᱤ ᱨᱮ ᱡᱮᱢᱚᱱ ᱫᱚ ᱠᱷᱮᱛ ᱵᱟᱹᱫᱽ ᱨᱮᱭᱟᱜ ᱪᱟᱥ ᱠᱟᱹᱢᱤ ᱨᱮ ᱰᱟᱹᱝᱨᱤᱭᱟᱜ ᱜᱩᱨᱤᱡ ᱫᱚ ᱠᱷᱮᱛ ᱵᱟᱹᱫᱽ ᱨᱮᱵᱚᱱ ᱢᱮᱥᱟᱭᱟ ᱥᱟᱨ ᱞᱮᱠᱟᱛᱮ ᱟᱨ ᱦᱩᱲᱩ ᱪᱟᱣᱞᱮ ᱵᱚᱱ ᱟᱨᱡᱟᱣ ᱡᱚᱝᱟ ᱚᱱᱟ ᱛᱟᱭᱚᱢ ᱜᱟᱹᱭ ᱜᱟᱹᱭ ᱴᱷᱮᱱ ᱠᱷᱚᱱᱫᱚ ᱟᱵᱚᱣᱟᱜ ᱞᱟᱹᱠᱛᱤᱭᱟᱱ ᱛᱚᱣᱟ ᱫᱟᱦᱮ ᱜᱚᱛᱚᱢ ᱵᱚᱱ ᱧᱟᱢᱟ ᱟᱨᱦᱚᱸ ᱥᱤᱢ ᱵᱚᱱ ᱪᱟᱥ ᱠᱚᱣᱟ ᱥᱩᱠᱨᱤ ᱵᱚᱱ ᱪᱟᱥ ᱠᱚᱣᱟ ᱱᱩᱠᱩ ᱫᱚ ᱟᱵᱚᱣᱟᱜ ᱯᱚᱨᱚᱵᱽ ᱵᱟᱦᱟ ᱥᱚᱨᱦᱟᱭ ᱞᱮᱠᱟᱱᱟᱜ ᱫᱤᱱ ᱨᱮ ᱵᱚᱸᱜᱟ ᱵᱩᱨᱩ ᱨᱮ ᱟᱹᱰᱤ ᱟᱹᱰᱤ ᱞᱟᱹᱠᱛᱤᱭᱟᱱ ᱡᱤᱭᱟᱹᱞᱤ ᱠᱟᱱᱟ ᱠᱚ ᱥᱟᱱᱛᱟᱲ ᱥᱚᱢᱟᱡᱽ ᱨᱮᱭᱟᱜ ᱟᱹᱨᱤᱼᱪᱟᱹᱞᱤ ᱥᱮ ᱱᱮᱭᱟᱢ ᱫᱷᱚᱨᱚᱢ ᱨᱮ ᱥᱤᱢ ᱥᱩᱠᱨᱤ ᱢᱮᱨᱚᱢ ᱫᱚ ᱟᱹᱰᱤ ᱞᱟᱹᱠᱛᱤᱭᱟᱱ ᱡᱤᱭᱟᱹᱞᱤ ᱠᱟᱱᱟ ᱠᱚ ᱚᱱᱟ ᱥᱟᱶ ᱥᱟᱶᱛᱮ ᱚᱠᱛᱚ ᱨᱮ ᱠᱟᱹᱣᱰᱤ ᱞᱟᱹᱠᱛᱤ ᱦᱩᱭᱞᱮᱱᱠᱷᱟᱱ ᱥᱤᱢ ᱥᱩᱠᱨᱤ ᱢᱮᱨᱚᱢ ᱟᱹᱠᱷᱨᱤᱧ ᱠᱟᱛᱮᱫ ᱢᱤᱫ ᱵᱟᱨ ᱯᱩᱭᱥᱟᱹ ᱵᱚᱱ ᱟᱨᱡᱟᱣ ᱡᱚᱝᱟ ᱚᱱᱟ ᱛᱟᱭᱚᱢ ᱛᱮ ᱢᱮᱨᱚᱢ ᱫᱚ ᱟᱵᱚᱣᱟᱜ ᱵᱷᱸᱟᱰᱟᱱ ᱵᱟᱯᱞᱟ ᱵᱤᱦᱟᱹ ᱠᱟᱹᱢᱤ ᱨᱮ ᱟᱹᱰᱤ ᱜᱮᱠᱚ ᱞᱟᱹᱠᱛᱤᱜᱼᱟ